ᱦᱟᱸ ᱦᱮᱞᱳ ᱚᱠᱚᱭᱵᱮᱱ ᱢᱮᱱ ᱮᱫᱟ ᱚ ᱦᱮ ᱞᱟᱹᱭᱵᱮᱱ ᱚᱠᱚᱭᱵᱤᱱ ᱢᱮᱱ ᱮᱫᱟ ᱦᱮᱸ ᱦᱮᱸ ᱢᱟᱱᱠᱚᱲ ᱠᱚᱞᱮᱡᱽᱨᱮᱱ ᱯᱨᱚᱯᱷᱮᱥᱟᱨ ᱥᱩᱱᱤᱨᱟᱢ ᱢᱩᱨᱢᱩᱧ ᱞᱟᱹᱭ ᱮᱫᱟ ᱞᱟᱹᱭᱵᱮᱱ ᱪᱮᱫᱽ ᱵᱮᱱ ᱢᱮᱱ ᱮᱫᱟ ᱦᱮᱸ ᱦᱮᱸ ᱱᱚᱸᱰᱮ ᱢᱟᱱᱠᱚᱲ ᱠᱚᱞᱮᱡᱽ ᱨᱮᱜᱮ ᱱᱟᱣᱟ ᱦᱟᱹᱞᱤᱜᱮ ᱪᱟᱹᱞᱩ ᱟᱠᱟᱱᱟ ᱚᱞ ᱪᱤᱠᱤ ᱚᱱᱟ ᱚᱞ ᱪᱤᱠᱤᱛᱮ ᱱᱚᱸᱰᱮ ᱚᱞᱚᱜ ᱯᱟᱲᱦᱟᱣ ᱪᱟᱞᱟᱜ ᱠᱟᱱᱟ ᱱᱟᱣᱟ ᱱᱟᱣᱟ ᱥᱴᱩᱰᱮᱱᱴ ᱠᱚ ᱠᱚ ᱦᱮᱡ ᱟᱠᱟᱱᱟ ᱚᱱᱟ ᱵᱟᱸᱠᱩᱲᱟ ᱟᱵᱟᱨ ᱟᱯᱮᱭᱟ ᱚᱱᱟ ᱵᱤᱨᱵᱷᱩᱢ ᱠᱚᱷᱱ ᱢᱤᱫᱽ ᱵᱟᱨᱭᱟ ᱠᱚ ᱦᱤᱡᱩᱜ ᱠᱟᱱᱟ ᱠᱚ ᱦᱟᱸᱜ ᱱᱟᱣᱟ ᱱᱟᱣᱟᱜᱮ ᱮᱠᱷᱚᱱᱚ ᱵᱟᱠᱚ ᱦᱮᱡ ᱟᱠᱟᱱᱟ ᱟᱨ ᱱᱚᱛᱮ ᱯᱩᱨᱩᱞᱤᱭᱟᱹ ᱡᱷᱟᱲᱜᱨᱟᱢ ᱮᱢᱟ ᱚᱱᱟ ᱳᱲᱤᱥᱥᱟ ᱠᱷᱚᱱ ᱦᱚᱠᱚ ᱢᱤᱫ ᱵᱟᱨ ᱠᱚ ᱦᱤᱡᱩᱜ ᱠᱟᱱᱟ ᱱᱚᱸᱰᱮ ᱯᱟᱲᱦᱟᱜ ᱦᱮᱸ ᱟᱨ ᱚᱱᱟ ᱥᱟᱶᱛᱮ ᱱᱚᱰᱮᱫᱚ ᱮᱰᱢᱤᱥᱚᱱ ᱦᱚᱸ ᱛᱤᱦᱤᱱ ᱜᱟᱯᱟᱜᱮ ᱟᱨᱚᱵᱚ ᱟᱠᱟᱱᱟ ᱵᱚᱞᱮ ᱟᱨ ᱱᱚᱰᱮᱫᱚ ᱚᱞᱚᱜ ᱯᱟᱲᱦᱟᱣ ᱞᱟᱹᱜᱤᱫ ᱫᱚ ᱟᱹᱰᱤ ᱢᱚᱡᱽᱜᱮ ᱵᱮᱵᱚᱥᱛᱟᱞᱮ ᱫᱚᱦᱚ ᱟᱠᱟᱫᱟ ᱱᱚᱰᱮᱫᱚ ᱛᱳᱢᱟᱨ ᱱᱚᱜᱼᱚᱭ ᱡᱟᱦᱟᱸᱭ ᱠᱚᱠᱚ ᱦᱤᱡᱩᱜ ᱠᱟᱱᱟ ᱱᱟᱣᱟᱜᱮ ᱥᱴᱩᱰᱮᱱᱴ ᱩᱱᱠᱩ ᱞᱟᱹᱜᱤᱫ ᱱᱚᱸᱰᱮ ᱤᱭᱟᱹ ᱢᱮᱱᱟᱜᱼᱟ ᱦᱳᱥᱴᱮᱞ ᱦᱚᱸ ᱵᱮᱵᱚᱥᱛᱟ ᱢᱮᱱᱟᱜᱼᱟ ᱵᱩᱡᱷᱟᱹᱣ ᱟᱫᱚ ᱦᱳᱥᱴᱮᱞ ᱫᱚ ᱦᱟᱸᱜ ᱠᱩᱲᱤ ᱠᱚ ᱞᱟᱹᱜᱤᱫ ᱜᱮᱞᱮ ᱵᱮᱱᱟᱣ ᱠᱟᱫᱟ ᱱᱤᱛᱳᱜ ᱫᱚ ᱠᱟᱨᱚᱱ ᱠᱚᱲᱟ ᱠᱚᱫᱚ ᱵᱟᱞᱮ ᱫᱚᱦᱚ ᱦᱟᱛᱟᱲᱮᱫ ᱠᱚᱣᱟ ᱟᱫᱚ ᱦᱟᱸᱜ ᱛᱟᱭᱚᱢ ᱫᱟᱨᱟᱢ ᱦᱟᱸᱜ ᱪᱤᱱᱛᱟᱹ ᱵᱷᱟᱵᱱᱟ ᱦᱩᱭᱩᱜᱼᱟ ᱦᱟᱸᱜ ᱛᱚᱠᱷᱚᱱ ᱦᱟᱸᱜ ᱠᱚᱲᱟᱠᱚ ᱞᱟᱹᱜᱤᱫ ᱦᱟᱸ ᱦᱚᱥᱴᱮᱞ ᱫᱚ ᱦᱩᱭᱩᱜᱼᱟ ᱟᱫᱚ ᱱᱤᱛᱳᱜ ᱫᱚ ᱠᱩᱲᱤᱠᱚ ᱞᱟᱹᱜᱤᱫ ᱜᱮ ᱦᱚᱥᱴᱮᱞ ᱢᱮᱱᱟᱜᱼᱟ ᱟᱨ ᱚᱱᱟ ᱫᱚ ᱱᱚᱜᱼᱚᱭ ᱥᱩᱨ ᱨᱮᱜᱮ ᱢᱮᱱᱟᱜ ᱚᱱᱟ ᱢᱟᱱᱠᱚᱲ ᱠᱚ ᱛᱷᱚᱲᱟ ᱥᱟᱸᱜᱤᱧᱨᱮ ᱢᱤᱫᱴᱟᱝ ᱟᱹᱛᱩ ᱵᱷᱤᱛᱤᱨ ᱨᱮᱜᱮ ᱠᱩᱲᱤᱠᱚ ᱞᱟᱹᱜᱤᱫ ᱦᱳᱥᱴᱮᱞ ᱞᱮ ᱫᱚᱦᱚ ᱟᱠᱟᱫᱟ ᱱᱚᱰᱮ ᱠᱩᱲᱤᱠᱚ ᱞᱟᱹᱜᱤᱫ ᱡᱚᱛᱚ ᱨᱚᱠᱚᱢ ᱵᱮᱵᱚᱥᱛᱷᱟᱞᱮ ᱫᱚᱦᱚ ᱟᱠᱟᱫᱟ ᱵᱮᱵᱚᱥᱛᱷᱟ ᱠᱚ ᱢᱮᱱᱟᱜᱼᱟ ᱟᱨ ᱠᱚᱲᱟ ᱠᱚᱫᱚ ᱡᱟᱦᱟᱸᱭ ᱠᱚᱠᱚ ᱦᱤᱡᱩᱜ ᱠᱟᱱᱟ ᱵᱟᱦᱚᱨᱮ ᱠᱷᱚᱱ ᱩᱱᱠᱩ ᱫᱚ ᱢᱮᱥ ᱠᱚᱨᱮᱠᱚ ᱛᱟᱦᱮᱱ ᱠᱟᱱᱟ ᱚᱱᱟᱜᱮ ᱦᱮᱸ ᱚᱱᱟ ᱤᱭᱟᱹ ᱱᱤᱛ ᱜᱷᱟᱹᱲᱤᱡ ᱛᱮᱫᱚ ᱢᱟᱱᱠᱚᱲ ᱠᱚᱞᱮᱡᱽ ᱨᱮᱜᱮ ᱟᱹᱰᱤ ᱡᱳᱨᱛᱮ ᱮᱛᱚᱦᱚᱵ ᱟᱠᱟᱱᱟ ᱚᱞ ᱪᱤᱠᱤ ᱯᱟᱲᱦᱟᱣ ᱫᱚ ᱯᱨᱟᱭ ᱢᱮᱱ ᱫᱟᱲᱮᱭᱟᱜᱼᱟ ᱵᱮᱱ ᱱᱚᱰᱮ ᱢᱤᱫᱥᱚ ᱢᱤᱫᱥᱚ ᱠᱩᱲᱤᱴᱤ ᱞᱮᱠᱟ ᱯᱟᱹᱴᱷᱩᱣᱟᱹ ᱠᱚ ᱦᱮᱡ ᱟᱠᱟᱱᱟ ᱢᱮᱱᱟᱜ ᱟᱠᱟᱫᱼᱠᱚᱣᱟ ᱴᱳᱴᱟᱞ ᱟᱨ ᱱᱚᱰᱮ ᱫᱚ ᱱᱤᱛᱳᱜ ᱫᱚ ᱮᱭ ᱢᱟᱱᱮ ᱤᱧᱦᱚᱸ ᱥᱟᱱᱛᱟᱲᱤ ᱨᱮᱱ ᱜᱮ ᱯᱨᱚᱯᱷᱮᱥᱟᱨ ᱠᱟᱹᱱᱟᱹᱧ ᱵᱟᱹᱧ ᱞᱟᱹᱭ ᱟᱠᱟᱫ ᱵᱤᱱᱟᱹ ᱞᱟᱹᱭ ᱟᱵᱤᱱ ᱠᱟᱹᱱᱟᱹᱧ ᱤᱧᱫᱚ ᱥᱟᱱᱛᱟᱲᱤ ᱨᱮᱱ ᱯᱨᱚᱯᱷᱮᱥᱟᱨ ᱠᱟᱹᱱᱟᱹᱧ ᱟᱨ ᱤᱧᱟᱹᱜ ᱱᱚᱣᱟ ᱥᱟᱱᱛᱟᱲᱤ ᱤᱭᱟᱹᱨᱮ ᱰᱤᱯᱟᱨᱢᱮᱱᱴ ᱨᱮ ᱢᱤᱫᱥᱚ ᱠᱩᱲᱤᱴᱤ ᱞᱮᱠᱟᱛᱤᱧ ᱤᱧᱨᱮᱱ ᱯᱟᱹᱴᱷᱩᱭᱟᱹ ᱟᱨ ᱡᱚᱛᱚᱜᱮ ᱟᱹᱰᱤ ᱢᱚᱡᱽ ᱜᱮᱠᱚ ᱯᱟᱲᱦᱟᱜ ᱠᱟᱱᱟ ᱚᱞᱚᱜ ᱯᱟᱲᱦᱟᱜ ᱠᱟᱱᱟᱠᱚ ᱚᱱᱟ ᱥᱩᱨ ᱥᱩᱯᱩᱨ ᱱᱚᱜᱼᱚᱭ ᱱᱚᱣᱟ ᱤᱭᱟᱹ ᱤᱭᱟᱹ ᱥᱟᱦᱮᱵ ᱰᱟᱝᱜᱟ ᱥᱮᱫ ᱨᱮᱜᱮ ᱢᱤᱫᱴᱮᱱ ᱤᱥᱠᱩᱞ ᱢᱮᱱᱟᱜ ᱱᱚᱛᱮᱨᱮ ᱯᱚᱱᱰᱤᱛ ᱤᱭᱟᱹ ᱨᱚᱜᱷᱩᱱᱟᱛᱷ ᱢᱩᱨᱢᱩᱣᱟᱜ ᱧᱩᱛᱩᱢ ᱛᱮ ᱢᱮᱱᱟᱜᱼᱟ ᱤᱥᱠᱩᱞ ᱚᱱᱟ ᱤᱥᱠᱩᱞ ᱠᱚᱨᱮᱦᱚᱸ ᱚᱞ ᱪᱤᱠᱤ ᱪᱟᱞᱩ ᱟᱠᱟᱱᱟ ᱱᱚᱰᱮ ᱫᱚ ᱤᱭᱟᱹ ᱯᱨᱟᱭᱢᱟᱨᱤᱛᱮ ᱢᱮᱱᱟᱜᱼᱟ ᱚᱱᱰᱮᱫᱚ ᱯᱟᱲᱦᱟᱭ ᱠᱚᱭᱟ ᱟᱨ ᱚᱱᱟ ᱟᱥᱮ ᱯᱟᱥᱮ ᱟᱹᱛᱩ ᱠᱚᱨᱮ ᱦᱚᱸ ᱢᱤᱫᱴᱟᱝ ᱤᱛᱩᱱ ᱟᱥᱲᱟ ᱠᱚ ᱢᱮᱱᱟᱜᱼᱟ ᱱᱚᱣᱟ ᱡᱟᱢᱛᱚᱲᱟ ᱥᱮᱫᱨᱮ ᱢᱮᱱᱟᱭᱟ ᱢᱮᱫᱴᱮᱱ ᱤᱛᱩᱱ ᱟᱥᱲᱟ ᱚᱱᱠᱟᱜᱮ ᱢᱤᱫ ᱵᱟᱨ ᱠᱚᱨᱮ ᱫᱚ ᱪᱟᱞᱩ ᱟᱠᱟᱱ ᱜᱮᱭᱟ ᱟᱨ ᱮᱠᱢᱟᱛᱨᱚ ᱱᱚᱣᱟ ᱡᱮ ᱯᱚᱥᱪᱤᱢ ᱵᱚᱝᱜᱚ ᱵᱷᱤᱛᱨᱤ ᱨᱮᱫᱚ ᱳᱭ ᱡᱷᱟᱲᱜᱨᱟᱢ ᱵᱟᱸᱠᱩᱲᱟ ᱮᱢᱟᱱ ᱤᱭᱟᱹ ᱢᱮᱫᱽᱱᱤᱯᱩᱨ ᱠᱚᱨᱮᱜᱮ ᱪᱟᱞᱩ ᱟᱠᱟᱱᱟ ᱢᱮᱱᱠᱷᱟᱱ ᱟᱵᱚ ᱥᱩᱨ ᱥᱩᱯᱩᱨ ᱠᱚᱨᱮᱫᱚ ᱤᱭᱟᱹ ᱤᱭᱟᱹ ᱟᱵᱚᱭᱟᱜ ᱱᱚᱣᱟ ᱢᱟᱱᱠᱚᱲ ᱵᱚᱨᱫᱷᱚᱢᱟᱱ ᱨᱮᱜᱮ ᱠᱤᱱᱛᱩ ᱱᱚᱣᱟ ᱯᱳᱭᱞᱳ ᱮᱦᱚᱵ ᱠᱟᱱᱟ ᱵᱩᱡᱷᱟᱹᱣ ᱫᱟᱵᱮᱱ ᱟᱨ ᱱᱚᱰᱮ ᱫᱚ ᱱᱤᱛᱳᱜ ᱫᱚ ᱢᱟᱱᱮ ᱡᱟᱦᱟᱸᱭ ᱠᱚ ᱩᱪᱪᱚ ᱢᱟᱫᱷᱚᱢᱤᱠ ᱠᱚ ᱯᱟᱥ ᱟᱠᱟᱫᱟ ᱦᱟᱞᱤᱜᱮ ᱡᱟᱦᱟᱸᱭ ᱠᱚᱲᱟ ᱠᱩᱲᱤ ᱥᱟᱱᱛᱟᱲ ᱯᱟᱹᱴᱷᱩᱭᱟᱹ ᱠᱚ ᱟᱨ ᱩᱱᱠᱩ ᱡᱩᱫᱤᱠᱚ ᱢᱚᱱᱮ ᱠᱷᱟᱱ ᱡᱮ ᱟᱞᱮ ᱥᱟᱱᱛᱟᱲᱤ ᱛᱮᱞᱮ ᱯᱟᱲᱦᱟᱜᱼᱟ ᱛᱚ ᱩᱱᱠᱩ ᱠᱤᱱᱛᱩ ᱯᱟᱲᱦᱟᱣ ᱫᱟᱲᱮᱭᱟᱜᱼᱟ ᱠᱚ ᱱᱚᱰᱮ ᱟᱨ ᱱᱚᱰᱮ ᱫᱚ ᱮᱢ ᱮ ᱦᱚᱸ ᱢᱮᱱᱟᱜᱼᱟ ᱵᱩᱡᱷᱟᱹᱣ ᱮᱢ ᱮ ᱦᱚᱸ ᱢᱮᱱᱟᱜᱼᱟ ᱟᱨ ᱱᱚᱰᱮ ᱥᱟᱶᱛᱮ ᱳᱯᱮᱱ ᱛᱮᱠᱚ ᱢᱮᱱᱠᱷᱟᱱ ᱯᱟᱲᱦᱟᱣ ᱳᱯᱮᱱ ᱛᱮᱠᱚ ᱯᱟᱲᱦᱟᱣ ᱫᱟᱲᱮᱭᱟᱜᱼᱟ ᱡᱚᱛᱚᱜᱮ ᱱᱚᱰᱮ ᱥᱩᱵᱤᱫᱷᱟ ᱢᱮᱱᱟᱜᱼᱟ

ᱦᱮᱸᱻ ᱟᱞᱤᱧ ᱫᱚ ᱤᱭᱟᱹ ᱢᱟᱱᱠᱚᱲ ᱨᱮᱜᱮ ᱞᱮᱧ ᱛᱟᱦᱮᱸᱱᱟ ᱠᱚᱣᱟᱴᱟᱨ ᱠᱚ ᱮᱢᱟᱠᱟᱫ ᱞᱤᱧᱟᱹ ᱱᱚᱰᱮᱜᱮ ᱠᱚᱞᱮᱡᱽ ᱠᱷᱚᱱ ᱱᱚᱰᱮᱜᱮ ᱢᱮᱱᱟᱜ ᱟᱠᱟᱫ ᱞᱤᱧᱟᱹ ᱟᱵᱮᱱ ᱵᱮᱱ ᱦᱤᱡᱩᱜᱼᱟ ᱡᱚᱠᱷᱚᱱ ᱵᱮᱱ ᱦᱤᱡᱩᱜᱼᱟ ᱯᱳᱱ ᱟᱵᱮᱱ ᱤᱧ ᱦᱤᱡᱩᱜᱼᱟ ᱦᱮᱸᱻ ᱯᱷᱳᱱ ᱟᱵᱮᱱ ᱯᱷᱳᱱ ᱟᱵᱮᱱ ᱦᱮ ᱢᱟ ᱫᱚᱦᱚᱭᱵᱮᱱ ᱴᱷᱤᱠ ᱜᱮᱭᱟ ᱡᱚᱦᱟᱨ